ᱤᱧᱟᱹᱜ ᱵᱟᱹᱲᱛᱤ ᱨᱮᱠᱚᱨᱰ ᱫᱚ ᱯᱷᱩᱴᱵᱚᱞ ᱠᱷᱮᱞ ᱠᱟᱱᱟ ᱯᱷᱩᱴᱵᱚᱞ ᱫᱚ ᱤᱧ ᱫᱚ ᱟᱹᱰᱤ ᱡᱳᱨ ᱤᱧ ᱠᱩᱥᱤᱭᱟᱜ ᱜᱮᱭᱟ ᱫᱤᱱᱟᱹᱢ ᱦᱤᱞᱳᱜ ᱤᱧ ᱫᱚ ᱪᱟᱹᱨ ᱜᱷᱚᱱᱴᱟ ᱠᱟᱛᱮᱫ ᱤᱧ ᱫᱟᱹᱲᱟ ᱤᱧ ᱫᱚ ᱯᱷᱩᱴᱵᱚᱞ ᱫᱚ ᱱᱚᱶᱟ ᱞᱟᱹᱜᱤᱫ ᱤᱧ ᱠᱷᱮᱞᱟ ᱵᱟᱝᱢᱟ ᱟᱨᱚ ᱞᱟᱹᱴᱩ ᱥᱮᱫ ᱤᱧ ᱨᱟᱠᱟᱵᱽ ᱫᱟᱲᱮᱜ ᱯᱷᱩᱴᱵᱚᱞ ᱫᱚ ᱟᱭᱢᱟ ᱜᱷᱟᱹᱲᱤᱡ ᱴᱤᱵᱷᱤ ᱠᱚᱨᱮᱧ ᱧᱮᱞ ᱟᱠᱟᱫ ᱠᱚᱣᱟ ᱱᱮᱭᱢᱟᱨ ᱨᱳᱞᱟᱱᱰᱳ ᱢᱮᱥᱤ ᱩᱱᱠᱩ ᱠᱩᱪ ᱟᱹᱰᱤ ᱟᱭᱢᱟ ᱠᱷᱮᱞ ᱠᱟᱛᱮᱫ ᱯᱚᱭᱥᱟ ᱥᱮ ᱯᱚᱭᱥᱟ ᱥᱮ ᱠᱟᱣᱰᱤ ᱟᱭᱢᱟ ᱠᱚ ᱟᱨᱡᱟᱣ ᱫᱟᱲᱮ ᱟᱠᱟᱫᱟ ᱤᱧᱟᱹᱜ ᱠᱩᱠᱢᱩ ᱨᱮᱦᱚᱸ ᱚᱱᱟ ᱜᱮ ᱢᱮᱱᱟᱜᱼᱟ ᱡᱮ ᱤᱧ ᱦᱚᱸ ᱩᱱᱠᱩ ᱞᱮᱠᱟ ᱩᱱᱠᱩ ᱞᱮᱠᱟ ᱵᱟᱝ ᱨᱮᱦᱚᱸ ᱠᱤᱪᱷᱩᱴᱟ ᱪᱟᱞᱟᱣ ᱠᱟᱛᱮ ᱠᱟᱣᱰᱤ ᱥᱮ ᱩᱱᱠᱩ ᱞᱮᱠᱟ ᱧᱩᱛᱩᱢ ᱡᱟᱛᱮᱧ ᱠᱟᱢᱟᱣ